ᱦᱮᱸ ᱦᱮᱞᱳ ᱦᱮᱸ ᱡᱚᱛᱚ ᱜᱮᱤᱧ ᱠᱟᱹᱢᱤ ᱟᱠᱟᱜᱼᱟ ᱡᱚᱛᱚ ᱜᱮᱛᱩᱧ ᱠᱟᱹᱢᱤ ᱠᱮᱫᱟ ᱟᱫᱚ ᱚᱠᱟ ᱠᱚ ᱵᱟᱝ ᱠᱟᱹᱢᱤ ᱞᱮᱠᱟᱢ ᱧᱮᱞᱮᱜᱼᱟ ᱚᱲᱟᱜ ᱫᱩᱧ ᱢᱩᱪᱷᱟᱹᱣ ᱟᱠᱟᱫ ᱜᱮᱭᱟ ᱛᱚ ᱟᱫᱚ ᱢᱤᱫ ᱥᱟᱶ ᱛᱮᱜᱮ ᱡᱚᱛᱚ ᱜᱮ ᱜᱚᱴᱟ ᱜᱮ ᱜᱟᱱᱚᱜᱼᱟ ᱠᱤ ᱚᱲᱟᱜ ᱤᱧ ᱢᱩᱪᱷᱟᱹᱣ ᱠᱮᱫᱟ ᱡᱟᱦᱟᱸ ᱛᱟᱦᱮᱸ ᱠᱟᱱᱟ ᱞᱩᱜᱽᱲᱤ ᱠᱚ ᱯᱷᱟᱠᱨᱮ ᱚᱱᱟ ᱠᱩᱧ ᱠᱟᱪᱟ ᱠᱟᱹᱪᱤ ᱟᱠᱟᱜ ᱛᱚ ᱟᱫᱚ ᱩᱱᱟᱹᱜ ᱵᱟᱹᱲᱛᱤ ᱛᱟᱥᱮ ᱟᱠᱟᱫ ᱫᱚ ᱟᱫᱚ ᱛᱤᱱᱟᱹ ᱤᱧ ᱩᱱᱛᱮᱜᱮ ᱦᱮᱡ ᱜᱚᱫ ᱮᱱᱟ ᱫᱟᱜ ᱟᱫᱚ ᱚᱲᱟᱜ ᱨᱮᱜᱮ ᱪᱷᱟᱱᱤ ᱠᱚ ᱫᱟᱜ ᱠᱚ ᱡᱚᱛᱚᱧ ᱮᱢᱫᱮᱭᱟ ᱞᱩᱵᱩᱜ ᱠᱚᱧ ᱞᱚᱦᱚᱫ ᱟᱫᱮᱭᱟ ᱠᱟᱹᱢᱤ ᱟᱹᱠᱟᱧ ᱛᱳ ᱡᱚᱛᱚ ᱞᱮᱠᱟ ᱜᱮ ᱟᱫᱚ ᱢᱤᱫᱴᱟᱝ ᱵᱟᱨᱭᱟ ᱫᱚ ᱦᱳᱭᱛᱳ ᱵᱟᱫ ᱟᱠᱟᱱ ᱜᱮᱭᱟ ᱪᱮᱫᱟᱜ ᱵᱟᱹᱧ ᱠᱟᱢᱤᱭᱮᱫᱟ ᱡᱚᱛᱚ ᱜᱮᱧ ᱠᱟᱹᱢᱤ ᱭᱮᱫᱟ ᱟᱨᱚ ᱞᱟᱹᱭᱮᱫᱟ ᱵᱟᱯᱮ ᱵᱟᱢ ᱠᱟᱹᱢᱤᱭᱮᱫᱟ ᱱᱩᱱᱟᱹ ᱵᱤᱥᱤ ᱠᱟᱹᱢᱤ ᱠᱷᱟᱱ ᱫᱚ ᱵᱤᱥᱤ ᱵᱮᱛᱚᱱ ᱤᱧ ᱦᱟᱛᱟᱣᱟ ᱠᱚᱢ ᱯᱚᱭᱥᱟ ᱛᱮ ᱩᱱᱟᱹᱜ ᱠᱟᱹᱢᱤ ᱚᱱᱠᱟ ᱠᱷᱟᱱ ᱫᱚ ᱟᱢ ᱫᱚ ᱦᱚᱲ ᱜᱮ ᱧᱮᱞ ᱡᱚᱝ ᱢᱮ ᱠᱟᱹᱢᱤ ᱫᱚ ᱯᱷᱟᱹᱠᱤ ᱫᱚ ᱵᱟᱹᱧ ᱯᱷᱟᱹᱠᱤᱭᱮᱫᱟ ᱴᱷᱤᱠ ᱜᱮᱧ ᱠᱟᱹᱢᱤ ᱭᱮᱫᱟ ᱚᱱᱟ ᱠᱷᱚᱱ ᱫᱚ ᱵᱤᱥᱤ ᱜᱮᱧ ᱦᱟᱛᱟᱣᱟ ᱛᱟᱦᱚᱞᱮ ᱡᱚᱛᱚᱧ ᱠᱟᱹᱢᱤᱭᱟ ᱟᱫᱚ ᱰᱮᱲᱦᱟᱡᱟᱨᱤᱧ ᱦᱟᱛᱟᱣᱟ ᱴᱷᱤᱠ ᱜᱮᱭᱟ ᱛᱟᱦᱚᱞᱮ